ᱦᱮᱞᱳ ᱦᱮᱸ ᱚᱻ ᱢᱟᱱᱮ ᱱᱤᱭᱟᱹ ᱵᱟᱥ ᱰᱟᱭᱵᱷᱟᱨ ᱱᱟᱢᱵᱟᱨ ᱠᱟᱱᱟ ᱛᱚ ᱢᱟᱱᱮ ᱵᱟᱥ ᱴᱨᱟᱵᱷᱮᱞ ᱞᱟ ᱜᱤᱫ ᱦᱮᱸ ᱢᱮᱱᱮᱫ ᱛᱟᱦᱮᱸ ᱦᱮᱸ ᱟᱞᱮ ᱢᱮᱱᱮᱜ ᱠᱟᱱ ᱛᱟᱦᱮᱸᱜ ᱢᱤᱫᱴᱮᱱ ᱯᱤᱠᱱᱤᱠᱞᱮ ᱪᱟᱞᱟᱜᱼᱟᱞᱮ ᱵᱟᱨᱜᱮᱞ ᱢᱟᱹᱦᱤᱛ ᱛᱚ ᱟᱫᱚ ᱵᱟᱥ ᱵᱷᱟᱲᱟ ᱧᱟᱢ ᱫᱟᱲᱮᱭᱟᱜᱼᱟ ᱠᱤ ᱦᱮᱸ ᱦᱮᱸ ᱟᱞᱮ ᱥᱮᱛᱟᱜ ᱥᱮᱛᱟᱜ ᱞᱮ ᱪᱟᱞᱟᱜᱼᱟ ᱵᱷᱳᱨ ᱵᱷᱳᱨ ᱞᱮ ᱳᱰᱳᱜᱚᱜᱼᱟ ᱪᱮᱫᱟᱜ ᱥᱮ ᱟᱹᱰᱤ ᱡᱷᱟᱹᱞ ᱪᱟᱞᱟᱜ ᱦᱩᱭᱩᱜᱼᱟ ᱛᱚ ᱦᱮᱸ ᱯᱨᱟᱭ ᱳᱭ ᱢᱟᱥᱟᱧᱡᱷᱳᱨ ᱟᱹᱲᱤ ᱟᱞᱮ ᱳᱭ ᱯᱨᱟᱭ ᱯᱳᱱᱜᱮᱞ ᱢᱚᱬᱮᱜᱮᱞ ᱡᱚᱱᱟ ᱦᱮᱸ ᱜᱟᱹᱰᱤ ᱪᱮᱫ ᱞᱮᱠᱟ ᱦᱮᱸ ᱢᱟᱱᱮ ᱪᱮᱫ ᱞᱮᱠᱟ ᱮᱥᱤ ᱜᱮᱭᱟ ᱥᱮ ᱱᱚᱱ ᱮᱥᱤ ᱜᱮᱭᱟ ᱟᱫᱚ ᱡᱟᱦᱟᱸ ᱟᱫᱚ ᱚᱠᱟᱴᱟᱜ ᱵᱷᱟᱜᱤ ᱠᱚᱢ ᱯᱚᱭᱥᱟᱛᱮ ᱵᱷᱟᱜᱤ ᱦᱩᱭᱩᱜᱼᱟ ᱛᱟᱦᱞᱮ ᱮᱥᱤ ᱢᱟᱱᱮ ᱮᱥᱤ ᱵᱟᱥ ᱜᱮ ᱵᱷᱟᱲᱟᱭᱟᱞᱮ ᱛᱚ ᱚᱱᱟᱨᱮ ᱡᱟᱭᱜᱟ ᱥᱟᱦᱚᱵᱚᱜᱼᱟ ᱛᱚ ᱟᱭᱢᱟ ᱠᱤᱪᱷᱩ ᱢᱮᱱᱟᱜᱼᱟ ᱛᱟᱞᱮᱭᱟ ᱛᱚ ᱟᱭᱢᱟ ᱥᱟᱢᱟᱱ ᱢᱮᱱᱟᱜ ᱛᱟᱞᱮᱭᱟ ᱯᱤᱠᱱᱤᱠ ᱡᱤᱱᱤᱥ ᱚᱱᱟ ᱪᱮᱫ ᱞᱮᱠᱟ ᱯᱷᱮᱥᱤᱞᱤᱴᱤ ᱪᱮᱫ ᱞᱮᱠᱟ ᱚᱱᱟᱜᱮ ᱦᱮᱸ ᱦᱮᱸ ᱯᱤᱠᱱᱤᱠ ᱞᱮᱠᱟᱜᱮ ᱯᱨᱟᱭ ᱤᱭᱟᱹ ᱥᱚᱱᱫᱷᱟ ᱞᱮᱠᱟ ᱯᱨᱟᱭ ᱦᱮᱸ ᱚᱸᱰᱮ ᱯᱤᱠᱱᱤᱠ ᱟᱯᱮᱭᱟᱜ ᱠᱚᱱᱚ ᱮᱴᱠᱮᱴᱚᱲᱮ ᱦᱮᱸ ᱟᱞᱮᱞᱮ ᱟᱞᱮᱞᱮ ᱢᱮᱱᱮᱫ ᱠᱟᱱ ᱛᱟᱦᱮᱸᱱᱟᱞᱮ ᱫᱚ ᱯᱨᱚᱪᱩᱨ ᱜᱚᱛᱤᱛᱮ ᱛᱮ ᱪᱟᱞᱟᱜᱼᱟ ᱛᱚ ᱢᱟᱥᱟᱝᱡᱳᱲ ᱠᱟᱹᱴᱤᱡ ᱞᱮ ᱪᱟᱞᱜᱼᱟ ᱛᱚ ᱧᱮᱞ ᱧᱮᱞ ᱛᱮᱞᱮ ᱪᱟᱞᱟᱜᱼᱟ ᱟᱫᱚ ᱠᱚᱱᱚ ᱚᱥᱩᱵᱤᱫᱟ ᱵᱟᱝ ᱦᱩᱭᱩᱜᱼᱟ ᱛᱚ ᱴᱷᱤᱠ ᱜᱮᱭᱟ ᱦᱮᱸ ᱟᱨ ᱛᱟᱦᱞᱮ ᱛᱟᱦᱞᱮ ᱳᱭ ᱰᱟᱭᱵᱟᱨ ᱦᱮᱸ ᱟᱨ ᱰᱟᱭᱵᱷᱟᱨ ᱟᱨ ᱚᱱᱮ ᱜᱟᱰᱤ ᱦᱟᱛᱟᱣ ᱵᱟᱵᱚᱛ ᱛᱤᱱᱟᱹᱜ ᱯᱚᱭᱥᱟ ᱞᱟᱜᱟᱜᱼᱟ ᱛᱟᱦᱞᱮ ᱡᱚᱛᱚ ᱢᱤᱞᱮ ᱦᱮᱸ ᱴᱷᱤᱠ ᱜᱮᱭᱟ ᱛᱟᱦᱞᱮᱛᱟᱦᱞᱮ ᱟᱞᱮ ᱛᱟᱦᱞᱮ ᱟᱞᱮ ᱚᱱᱟ ᱴᱷᱤᱠ ᱜᱮᱭᱟ ᱛᱟᱦᱞᱮ ᱟᱞᱮ ᱚᱱᱟ ᱰᱮᱴ ᱯᱷᱤᱠᱥᱴ ᱤᱭᱟᱹ ᱠᱟᱛᱟᱞᱮᱢᱮ ᱵᱟᱨᱜᱮᱞ ᱢᱟᱹᱦᱤᱛ ᱫᱚᱦᱚᱭᱫᱟᱹᱧ